ᱢᱟᱲᱟᱝ ᱡᱟᱦᱟᱸ ᱛᱟᱦᱮᱸ ᱠᱟᱱ ᱟᱞᱮ ᱴᱚᱞᱟ ᱯᱟᱲᱟ ᱥᱩᱨ ᱥᱩᱯᱩᱨ ᱟᱛᱳ ᱠᱚ ᱱᱚᱣᱟ ᱢᱮᱱᱟᱜᱼᱟ ᱥᱩᱨ ᱥᱩᱯᱩᱨ ᱢᱟᱱᱮ ᱟᱹᱰᱤ ᱰᱷᱮᱨ ᱵᱟᱨᱭᱟ ᱯᱮᱭᱟ ᱟᱛᱳ ᱵᱩᱥᱩᱵ ᱚᱲᱟᱜ ᱦᱟᱥᱟ ᱚᱲᱟᱜ ᱨᱟᱹᱯᱩᱫ ᱨᱟᱹᱯᱩᱫ ᱠᱷᱟᱯᱨᱟ ᱚᱲᱟᱜ ᱤᱱᱟᱹ ᱵᱩᱥᱩᱵ ᱠᱚᱛᱮᱞᱮ ᱫᱟᱞᱚᱵ ᱵᱟᱲᱟᱭᱮᱫ ᱛᱟᱦᱮᱱ ᱟᱨ ᱤᱱᱠᱟᱹᱞᱮ ᱛᱟᱦᱮᱸ ᱵᱟᱲᱟᱜ ᱠᱟᱱ ᱛᱟᱦᱮᱸᱫ ᱩᱭᱩ ᱠᱚ ᱫᱚᱢᱮ ᱠᱚᱥᱴᱚ ᱦᱩᱭᱩᱜ ᱠᱟᱱᱟ ᱛᱟᱦᱮᱸᱫ ᱢᱟᱲᱟᱝ ᱫᱚ ᱟᱨ ᱱᱤᱛᱳᱜ ᱫᱚ ᱤᱱᱠᱟᱹ ᱢᱟᱱᱮ ᱟᱹᱨᱩᱣ ᱟᱠᱟᱱᱟ ᱢᱟᱱᱮ ᱴᱚᱞᱟ ᱯᱟᱲᱟ ᱨᱮᱦᱚᱸ ᱯᱟᱠᱟ ᱚᱲᱟᱜ ᱥᱚᱨᱠᱟᱨ ᱦᱚᱸᱭ ᱮᱢᱚᱜ ᱠᱟᱱᱟ ᱜᱚᱲᱚ ᱟᱹᱰᱤ ᱮᱢᱚᱜ ᱠᱟᱱᱟ ᱟᱨ ᱱᱚᱣᱟ ᱥᱩᱨ ᱨᱮ ᱢᱮᱱᱟᱜ ᱵᱳᱠᱟᱨᱳ ᱯᱞᱟᱱᱴ ᱚᱸᱰᱮ ᱦᱚᱸ ᱠᱟᱹᱢᱤ ᱠᱚ ᱪᱟᱞᱟᱣ ᱟᱠᱚ ᱠᱟᱹᱢᱤ ᱠᱚ ᱪᱟᱞᱟᱣ ᱠᱟᱛᱮᱫ ᱡᱚᱢ ᱧᱩ ᱵᱮᱥ ᱯᱩᱨᱟᱹᱜ ᱠᱟᱱᱟ ᱟᱹᱰᱤ ᱪᱮᱦᱨᱟ ᱠᱩᱲᱟᱹᱜ ᱠᱟᱱᱟ ᱟᱨ ᱱᱤᱛᱳᱜ ᱫᱚ ᱱᱟᱯᱟᱭ ᱜᱮ ᱡᱷᱚᱛᱚᱣᱟᱜ ᱜᱮ ᱦᱩᱭᱩᱜ ᱠᱟᱱᱟ ᱟᱨ ᱥᱮᱫᱟᱭ ᱠᱷᱚᱱ ᱫᱚ ᱟᱹᱰᱤ ᱟᱹᱨᱩᱣ ᱟᱠᱟᱱᱟ ᱱᱤᱛᱳᱜ ᱫᱚ ᱥᱮᱫᱟᱭ ᱡᱟᱦᱟᱸ ᱞᱮᱠᱟ ᱛᱟᱦᱮᱱ ᱠᱟᱱ ᱛᱟᱦᱮᱸᱫ ᱵᱚᱱ ᱚᱱᱟ ᱠᱷᱚᱱ ᱫᱚ ᱱᱤᱛᱳᱜ ᱫᱚ ᱟᱹᱰᱤᱜᱮ ᱟᱹᱨᱩᱣ ᱟᱠᱟᱱᱟ ᱟᱨ ᱱᱚᱣᱟ ᱡᱟᱦᱟᱸ ᱞᱮᱠᱟ ᱢᱟᱲᱟᱝ ᱫᱚ ᱫᱟᱜ ᱠᱚ ᱡᱷᱟᱹᱞ ᱡᱷᱟᱹᱞ ᱠᱷᱚᱱ ᱞᱩ ᱠᱟᱛᱮᱱ ᱦᱮᱡ ᱦᱩᱭᱩᱜ ᱠᱟᱱᱟ ᱛᱟᱦᱮᱱ ᱡᱷᱟᱹᱞ ᱡᱷᱟᱹᱞ ᱠᱷᱚᱱ ᱟᱹᱜᱩᱭᱢᱮ ᱟᱨ ᱱᱤᱛᱳᱜ ᱫᱚ ᱚᱲᱟᱜ ᱚᱲᱟᱜ ᱟᱛᱳ ᱟᱛᱳ ᱡᱷᱚᱛᱚᱣᱟᱜ ᱢᱟᱱᱮ ᱫᱟᱜ ᱠᱚ ᱵᱮᱵᱚᱥᱛᱷᱟ ᱟᱠᱟᱱᱟ ᱢᱟᱱᱮ ᱢᱟᱲᱟᱝ ᱠᱷᱚᱱ ᱫᱚ ᱯᱩᱨᱟᱹ ᱵᱮᱥ ᱱᱤᱛᱳᱜ ᱫᱚ ᱴᱷᱤᱠ ᱢᱮᱱᱟᱜ ᱵᱚᱱ ᱛᱟᱞᱮᱭᱟ